ᱥᱮᱫᱟᱭ ᱫᱚ ᱛᱟᱦᱮᱠᱟᱱᱟ ᱠᱩᱸᱧ ᱰᱟᱹᱰᱤ ᱡᱷᱟᱨᱱᱟ ᱥᱮ ᱜᱟᱰᱟ ᱠᱷᱚᱱ ᱫᱟᱜ ᱠᱚ ᱞᱩ ᱟᱹᱜᱩᱭᱮᱫ ᱛᱟᱦᱮᱱᱟ ᱟᱨ ᱱᱤᱛ ᱫᱚ ᱦᱩᱭᱩᱜ ᱠᱟᱱᱟ ᱫᱤᱱ ᱫᱤᱱᱟᱹᱢ ᱛᱮ ᱯᱟᱨᱚᱢ ᱫᱤᱱ ᱫᱤᱱᱟᱹᱢ ᱛᱮ ᱱᱤᱛᱳᱜ ᱫᱚ ᱠᱩᱸᱧ ᱵᱮᱱᱟᱣᱮᱱᱟ ᱱᱚᱞᱠᱩ ᱵᱮᱱᱟᱣᱮᱱᱟ ᱦᱮᱸ ᱟᱨ ᱟᱨ ᱱᱤᱛᱳᱜ ᱯᱨᱚᱡᱩᱠᱛᱤ ᱵᱤᱫᱽᱫᱟ ᱮᱛᱚᱴᱟᱭ ᱞᱟᱦᱟ ᱠᱟᱱᱟ ᱡᱮ ᱠᱩᱸᱧ ᱢᱚᱴᱚᱨ ᱱᱤᱛᱳᱜ ᱫᱚ ᱢᱚᱴᱚᱨ ᱞᱟᱜᱟᱣᱮᱫᱟ ᱠᱚ ᱥᱟᱵᱱᱟᱨᱥᱤᱵᱮᱞ ᱞᱟᱜᱟᱜ ᱠᱟᱱᱟ ᱥᱩᱭᱤᱪ ᱴᱤᱯᱟᱹᱣ ᱞᱮᱠᱷᱟᱱ ᱜᱮ ᱫᱟᱜ ᱨᱟᱠᱟᱯ ᱠᱟᱱᱟ ᱟᱫᱚ ᱥᱮᱫᱟᱭ ᱢᱟ ᱛᱟᱦᱮᱠᱟᱱ ᱰᱟᱹᱰᱤ ᱰᱟᱹᱰᱤ ᱠᱷᱚᱱ ᱜᱮ ᱞᱩ ᱠᱟᱛᱮ ᱟᱭᱚᱛᱟᱠᱚ ᱫᱟᱜ ᱠᱚ ᱟᱹᱜᱩᱣᱟᱠᱟᱫᱟ ᱟᱨ ᱱᱤᱛᱳᱜ ᱫᱚ ᱦᱩᱭᱩᱜ ᱠᱟᱱᱟ ᱟᱛᱳ ᱟᱛᱳ ᱱᱚᱞᱠᱩᱯ ᱦᱩᱭ ᱠᱟᱱᱟ ᱟᱨ ᱳᱭ ᱥᱳᱞᱟᱨ ᱥᱤᱥᱴᱮᱢ ᱛᱮ ᱫᱟᱜ ᱨᱟᱠᱟᱯ ᱠᱟᱱᱟ ᱛᱟᱨᱯᱚᱨᱮ ᱳᱭ ᱱᱟᱦᱟᱜ ᱯᱨᱚᱡᱩᱠᱛᱤ ᱯᱨᱚᱡᱩᱠᱛᱤ ᱵᱤᱫᱽᱫᱟ ᱛᱮ ᱱᱤᱛᱳᱜ ᱫᱚ ᱥᱩᱭᱤᱪ ᱴᱤᱯᱟᱹᱣ ᱞᱮᱠᱷᱟᱡ ᱜᱮ ᱫᱟᱜ ᱨᱟᱠᱟᱯ ᱠᱟᱱᱟ ᱟᱫᱚ ᱚᱱᱟ ᱛᱮ ᱱᱤᱛᱳᱜ ᱫᱚ ᱮᱱᱟᱱ ᱞᱮᱠᱟ ᱫᱚ ᱠᱚᱥᱴᱚ ᱠᱚᱫᱚ ᱵᱟᱹᱱᱩᱜᱼᱟ